ᱥᱟᱨᱠ ᱫᱚ ᱢᱤᱫ ᱴᱟᱹᱱ ᱠᱷᱮᱞᱳᱰ ᱠᱟᱱᱟ ᱡᱟᱦᱟᱸ ᱫᱚ ᱫᱚᱨᱭᱟ ᱨᱮ ᱪᱮ ᱵᱟᱝᱢᱟ ᱰᱮᱢ ᱨᱮ ᱪᱮ ᱵᱟᱝᱢᱟ ᱜᱟᱰᱟ ᱨᱮ ᱠᱚ ᱠᱷᱮᱞᱳᱰᱼᱟ ᱱᱚᱣᱟ ᱠᱷᱮᱞ ᱞᱟᱹᱜᱤᱫ ᱛᱮᱫᱚ ᱢᱤᱫᱴᱟᱹᱱ ᱠᱟᱴ ᱫᱚᱨᱠᱟᱨᱚᱜᱼᱟ ᱟᱨ ᱡᱟᱦᱟᱸ ᱚᱱᱟ ᱫᱚᱨᱭᱟ ᱨᱮᱱᱟᱜ ᱫᱟᱜ ᱪᱷᱤᱞᱠᱟᱹᱜᱼᱟ ᱡᱮ ᱫᱚᱨᱭᱟ ᱨᱮᱱᱟᱜ ᱫᱟᱜ ᱚᱱᱟ ᱡᱟᱦᱟᱸ ᱞᱮᱦᱨᱟᱜᱼᱟ ᱚᱸᱰᱮ ᱚᱱᱟ ᱪᱮᱛᱟᱱ ᱨᱮ ᱠᱟᱴ ᱮᱢ ᱠᱟᱛᱮ ᱟᱨ ᱚᱱᱟ ᱠᱟᱴ ᱪᱮᱛᱟᱱ ᱨᱮ ᱦᱚᱲ ᱛᱤᱸᱜᱩ ᱠᱟᱛᱮ ᱡᱟᱦᱟᱸ ᱥᱮᱫ ᱚᱱᱟ ᱫᱚᱨᱭᱟ ᱨᱮᱱᱟᱜ ᱫᱟᱜ ᱪᱷᱤᱠᱟᱹᱜᱼᱟ ᱚᱱᱛᱮ ᱜᱮ ᱟᱢ ᱦᱚᱸᱢ ᱞᱮᱣᱨᱟ ᱪᱟᱞᱟᱜᱼᱟ ᱟᱨ ᱟᱭᱢᱟ ᱜᱟᱱ ᱦᱚᱲ ᱟᱨ ᱦᱚᱸ ᱟᱢ ᱥᱟᱶᱛᱮ ᱠᱚ ᱛᱟᱦᱮᱱᱟ ᱟᱫᱚ ᱱᱚᱣᱟ ᱫᱚ ᱡᱟᱦᱟᱸ ᱛᱤᱱᱟᱹᱜ ᱥᱚᱠᱛᱚ ᱚᱱᱟ ᱫᱟᱜ ᱪᱷᱤᱞᱟᱹᱜᱼᱟ ᱡᱮ ᱩᱱᱟᱹᱜ ᱤᱥᱯᱤᱰ ᱜᱮ ᱟᱢ ᱦᱚᱸ ᱚᱱᱟ ᱫᱟᱜ ᱥᱟᱶᱛᱮᱢ ᱪᱟᱞᱟᱜᱼᱟ ᱟᱨ ᱚᱱᱟᱜ ᱫᱟᱜ ᱨᱮ ᱪᱮᱛᱟᱱ ᱨᱮ ᱛᱤᱸᱜᱩ ᱠᱟᱛᱮ ᱟᱢᱟᱜ ᱵᱮᱭᱞᱮᱱᱥ ᱵᱮᱱᱟᱣ ᱠᱟᱛᱮ ᱚᱱᱟ ᱞᱮᱦᱨᱟᱣ ᱥᱟᱶ ᱛᱮᱜᱮ ᱟᱢ ᱦᱚᱸ ᱪᱟᱞᱟᱣ ᱦᱩᱭ ᱟᱢᱟ ᱟᱫᱚ ᱟᱢ ᱥᱟᱶᱛᱮ ᱟᱨ ᱦᱚᱸ ᱟᱭᱢᱟ ᱜᱟᱱ ᱦᱚᱲ ᱠᱚ ᱛᱟᱦᱮᱱᱟ ᱩᱱᱠᱩ ᱥᱟᱶᱛᱮ ᱟᱢ ᱦᱚᱸ ᱥᱮᱱ ᱦᱩᱭ ᱟᱢᱟ ᱟᱫᱚ ᱱᱚᱣᱟ ᱥᱟᱨᱠ ᱨᱮᱫᱚ ᱩᱱᱟᱹᱜ ᱨᱟᱹᱥᱠᱟᱹ ᱵᱩᱡᱷᱟᱹᱜᱼᱟ ᱱᱚᱣᱟ ᱠᱷᱮᱞᱳᱰ ᱨᱮᱫᱚ ᱡᱮ ᱩᱱᱠᱩ ᱥᱟᱶᱛᱮ ᱟᱢ ᱦᱚᱢ ᱞᱮᱦᱨᱟ ᱪᱟᱞᱟᱜᱼᱟ ᱡᱟᱦᱟᱸᱭ ᱜᱮ ᱡᱟᱦᱟᱸ ᱯᱚᱨᱛᱷᱚᱢ ᱦᱟᱱᱟ ᱫᱷᱟᱨᱮ ᱥᱮᱱᱚᱜ ᱟᱭ ᱩᱱᱤ ᱜᱮ ᱱᱚᱣᱟ ᱯᱨᱟᱭᱤᱡᱽ ᱨᱮᱱᱤᱡ ᱫᱚ ᱦᱚᱠᱫᱟᱨᱮ ᱦᱩᱭᱩᱜᱼᱟ ᱟᱨ ᱱᱚᱣᱟ ᱠᱷᱮᱞᱳᱰ ᱨᱮᱫᱚ ᱟᱹᱰᱤ ᱨᱟᱹᱥᱠᱟᱹ ᱜᱮ ᱵᱩᱡᱷᱟᱹᱜᱼᱟ ᱱᱚᱣᱟ ᱠᱷᱮᱞᱳᱰ ᱫᱚ ᱚᱱᱠᱟᱱᱟᱜ ᱠᱷᱮᱞᱳᱰ ᱠᱟᱱᱟ ᱡᱮ ᱱᱤᱛᱚᱜ ᱦᱚᱸ ᱟᱹᱰᱤ ᱥᱚᱠᱛᱚ ᱜᱮ ᱪᱚᱞᱛᱤ ᱠᱟᱱᱟ ᱱᱚᱣᱟ ᱠᱷᱮᱞᱳᱰ ᱤᱫᱤ ᱠᱟᱛᱮ ᱟᱵᱚ ᱨᱮᱱ ᱦᱚᱲ ᱠᱚᱦᱚᱸ ᱱᱤᱛᱚᱜ ᱫᱚ ᱟᱹᱰᱤ ᱠᱤᱪᱷᱩ ᱠᱚ ᱫᱟᱲᱮ ᱤᱫᱤᱭᱟᱜ ᱠᱟᱱᱟ ᱱᱚᱣᱟ ᱥᱟᱨᱠ ᱫᱚ ᱫᱚᱨᱭᱟ ᱨᱮᱱᱟᱜ ᱡᱟᱦᱟᱸ ᱚᱱᱟ ᱞᱮᱦᱨᱟᱜᱼᱟ ᱫᱟᱜ ᱚᱱᱟ ᱨᱮᱜᱮ ᱮᱱᱮᱡ ᱫᱚ ᱜᱟᱱᱚᱜᱼᱟ ᱟᱨ ᱱᱚᱣᱟ ᱫᱚ ᱠᱟᱴ ᱪᱮᱛᱟᱱ ᱨᱮ ᱟᱢᱟᱜ ᱵᱟᱭᱞᱮᱱᱥ ᱵᱮᱱᱟᱣ ᱫᱚ ᱟᱹᱰᱤ ᱞᱟᱹᱠᱛᱤ ᱜᱮᱭᱟ ᱟᱢ ᱡᱚᱫᱤ ᱚᱱᱟ ᱠᱟᱴ ᱪᱮᱛᱟᱱ ᱨᱮ ᱵᱟᱭᱞᱮᱱᱥ ᱵᱟᱢ ᱫᱟᱲᱮᱭᱟᱜᱼᱟ ᱚᱱᱟ ᱞᱮᱦᱨᱟᱣ ᱫᱟᱜ ᱪᱮᱛᱟᱱ ᱨᱮ ᱮᱱᱠᱷᱟᱱ ᱫᱚ ᱟᱢ ᱫᱚ ᱱᱚᱣᱟ ᱚᱱᱟ ᱫᱚᱨᱭᱟ ᱨᱮᱱᱟᱜ ᱫᱟᱜ ᱠᱷᱚᱱ ᱫᱚ ᱞᱟᱛᱟᱨᱮᱢ ᱧᱩᱨᱩᱜᱼᱟ ᱟᱫᱚ ᱱᱚᱣᱟ ᱫᱚ ᱚᱱᱟ ᱪᱮᱛᱟᱱ ᱨᱮ ᱵᱟᱭᱞᱮᱱᱥ ᱠᱟᱛᱮ ᱠᱷᱮᱞᱳᱰ ᱦᱩᱭᱩᱜᱼᱟ ᱟᱨ ᱱᱚᱣᱟ ᱫᱚ ᱩᱱᱟᱹᱜ ᱪᱮᱦᱨᱟ ᱠᱷᱮᱞᱳᱰ ᱠᱟᱱᱟ ᱡᱩᱫᱤ ᱟᱢ ᱚᱱᱟ ᱥᱟᱨᱠ ᱠᱟᱴ ᱪᱮᱛᱟᱱ ᱨᱮ ᱵᱟᱭᱞᱮᱱᱥ ᱵᱮᱱᱟᱣᱮᱢ ᱪᱮᱫ ᱮᱱᱟ ᱮᱱᱠᱷᱟᱱ ᱚᱱᱟ ᱪᱷᱤᱞᱠᱟᱹᱣ ᱫᱟᱜ ᱛᱮ ᱩᱱᱟᱹᱜ ᱤᱥᱯᱤᱰ ᱮ ᱤᱫᱤ ᱢᱮᱭᱟ ᱡᱮ ᱟᱢ ᱟᱹᱰᱤ ᱨᱟᱹᱥᱠᱟᱹ ᱜᱮᱢ ᱵᱩᱡᱷᱟᱹᱣᱟ ᱟᱨ ᱚᱱᱟ ᱠᱚᱢᱯᱤᱴᱤᱥᱚᱱ ᱠᱚᱨᱮᱜ ᱟᱠᱚ ᱥᱟᱜ ᱫᱤᱭᱮ ᱥᱮᱱᱚᱜ ᱦᱚᱸ ᱟᱹᱰᱤ ᱨᱟᱹᱥᱠᱟᱹ ᱜᱮᱢ ᱵᱩᱡᱷᱟᱹᱣᱟ ᱟᱨ ᱥᱟᱨᱠ ᱫᱚ ᱱᱚᱜᱼᱚᱸᱭ ᱱᱚᱝᱠᱟ ᱫᱚᱨᱭᱟ ᱪᱮ ᱰᱮᱢ ᱪᱮ ᱜᱟᱰᱟ ᱨᱮᱱᱟᱜ ᱠᱷᱮᱞᱳᱰ ᱠᱟᱱᱟ ᱱᱚᱣᱟ ᱫᱚ ᱚᱱᱟ ᱞᱮᱦᱨᱟᱣ ᱥᱟᱶᱛᱮ ᱛᱮᱜᱮ ᱟᱢ ᱦᱚᱭ ᱤᱫᱤ ᱛᱟᱨᱟ ᱢᱮᱭᱟ ᱟᱨ ᱠᱷᱚᱱᱮᱢ ᱞᱮᱦᱨᱟᱜᱼᱟ ᱚᱸᱰᱮ ᱡᱟᱦᱟᱸ ᱥᱮᱫ ᱞᱮᱦᱨᱟᱣ ᱥᱮᱱᱚᱜᱼᱟ ᱫᱟᱜ ᱚᱱᱛᱮ ᱜᱮ ᱟᱢ ᱦᱚᱸᱢ ᱞᱮᱦᱨᱟᱜᱼᱟ ᱱᱚᱜᱼᱚᱸᱭ ᱱᱚᱝᱠᱟ ᱥᱟᱨᱠ ᱫᱚ ᱢᱤᱫᱴᱟᱹᱝ ᱠᱷᱮᱞᱳᱰ ᱠᱟᱱᱟ